ᱤᱱᱴᱟᱨᱱᱮᱴ ᱵᱮᱝᱠᱤᱝ ᱰᱤᱡᱤᱴᱟᱞ ᱯᱮᱢᱮᱱᱴ ᱱᱚᱣᱟ ᱫᱚ ᱱᱟᱦᱟᱜ ᱥᱮ ᱟᱫᱷᱩᱱᱤᱠ ᱥᱚᱢᱟᱡ ᱨᱮᱭᱟᱜ ᱢᱤᱫ ᱴᱮᱱ ᱩᱛᱱᱟᱹᱣ ᱨᱮᱭᱟᱜ ᱪᱤᱠᱷᱟᱹᱱᱟᱹ ᱠᱟᱱᱟ ᱮᱱᱛᱮᱫ ᱱᱚᱣᱟ ᱵᱮᱝᱠᱤᱝ ᱥᱤᱥᱴᱮᱢ ᱥᱮ ᱰᱤᱡᱤᱴᱮᱞ ᱯᱮᱢᱮᱱᱴ ᱟᱵᱚᱣᱟᱜ ᱫᱤᱥᱚᱢ ᱨᱮ ᱪᱮᱫ ᱞᱮᱠᱟ ᱪᱟᱞᱟᱜ ᱠᱟᱱᱟ ᱚᱱᱠᱟ ᱜᱤ ᱟᱹᱰᱤ ᱯᱨᱳᱜᱮᱥᱤᱯ ᱠᱟᱱᱴᱨᱤ ᱡᱟᱸᱦᱟᱴᱟᱜ ᱟᱹᱰᱤ ᱰᱮᱵᱷᱮᱞᱚᱯ ᱠᱟᱱᱴᱨᱤ ᱦᱚᱸ ᱱᱚᱝᱠᱟ ᱜᱮ ᱪᱟᱞᱟᱜ ᱠᱟᱱᱟ ᱛᱳ ᱩᱱᱠᱩᱥᱟᱞᱟᱜ ᱛᱟᱞ ᱢᱤᱞᱟᱹᱣ ᱠᱟᱛᱮᱫ ᱟᱵᱚ ᱱᱚᱣᱟ ᱫᱚᱵᱚᱱ ᱵᱮᱱᱟᱣ ᱟᱠᱟᱫᱟ ᱟᱨ ᱢᱤᱫᱴᱮᱱ ᱥᱮᱠᱥᱮᱱ ᱦᱚᱲ ᱠᱚᱣᱟᱜ ᱟᱹᱰᱤ ᱜᱮ ᱥᱩᱵᱤᱫᱟ ᱦᱩᱭᱩᱜ ᱠᱟᱱᱟ ᱡᱟᱸᱦᱟᱭ ᱱᱚᱣᱟ ᱠᱚ ᱵᱮᱵᱚᱦᱟᱨ ᱫᱟᱲᱮᱭᱟ ᱠᱚ ᱢᱮᱱᱠᱷᱟᱱ ᱦᱩᱫᱤᱥ ᱦᱩᱭᱩᱜᱼᱟ ᱡᱮ ᱟᱵᱚ ᱞᱮᱠᱟᱱᱟᱜ ᱫᱤᱥᱟᱹᱢ ᱡᱟᱸᱦᱟᱨᱮ ᱟᱹᱰᱤ ᱟᱭᱢᱟ ᱯᱟᱨᱥᱮᱱᱴ ᱦᱚᱲ ᱛᱤᱨᱤᱥ ᱪᱚᱞᱞᱤᱥ ᱯᱟᱨᱥᱮᱱᱴ ᱦᱚᱲ ᱮᱠᱷᱚᱱᱳ ᱟᱛᱩ ᱠᱚᱨᱮ ᱠᱚ ᱛᱟᱦᱮᱸᱱᱟ ᱮᱠᱷᱚᱱᱳ ᱚᱞᱚᱜ ᱯᱟᱲᱦᱟᱜ ᱵᱟᱠᱚ ᱵᱟᱲᱟᱭᱟ ᱡᱟᱸᱦᱟ ᱨᱮ ᱫᱤᱱ ᱡᱚᱢ ᱫᱤᱱ ᱟᱹᱜᱩ ᱨᱮ ᱡᱤᱱᱫᱮᱜᱤ ᱠᱚ ᱠᱷᱮᱢᱟᱣ ᱮᱫᱟ ᱡᱟᱸᱦᱟᱭ ᱫᱚ ᱱᱚᱜᱱᱟ ᱤᱱᱴᱟᱨᱱᱮᱴ ᱵᱮᱝᱠᱤᱝ ᱰᱤᱡᱤᱴᱟᱞ ᱵᱮᱝᱠᱤᱝ ᱥᱮᱞᱮᱫ ᱠᱚᱱᱳ ᱡᱳᱜᱟᱡᱳᱜ ᱜᱮ ᱵᱟᱹᱱᱩᱜ ᱛᱟᱠᱚᱣᱟ ᱚᱱᱠᱟᱱ ᱦᱚᱲ ᱴᱷᱮᱡ ᱱᱚᱜᱱᱚᱣᱟ ᱥᱤᱥᱴᱮᱢ ᱫᱚ ᱛᱤᱱᱟᱹᱜ ᱟᱴᱮ ᱠᱟᱹᱢᱤᱭᱟ ᱚᱱᱟᱨᱮ ᱛᱷᱚᱲᱟ ᱦᱩᱫᱤᱥ ᱦᱩᱭᱩᱜ ᱛᱟᱵᱚᱱᱟ ᱰᱷᱮᱨ ᱠᱟᱭᱛᱮ ᱟᱵᱚ ᱥᱟᱱᱛᱟᱞ ᱦᱚᱯᱚᱱ ᱠᱚ ᱟᱹᱛᱩ ᱴᱚᱞᱟ ᱠᱚᱨᱮᱱ ᱵᱟᱠᱚ ᱵᱟᱲᱟᱭᱟ ᱪᱤᱫ ᱠᱟᱱᱟ ᱱᱚᱣᱟ ᱥᱮᱞᱮᱫᱚ ᱟᱹᱰᱤ ᱢᱟᱨᱟᱝ ᱯᱷᱟᱨᱟᱠ ᱛᱳ ᱱᱚᱜᱱᱚᱣᱟ ᱟᱵᱚ ᱞᱮᱠᱟᱱᱟᱜ ᱫᱤᱥᱟᱹᱨᱮ ᱡᱟᱸᱦᱟᱨᱮ ᱵᱟᱨᱭᱟ ᱡᱤᱱᱫᱮᱜᱤ ᱵᱟᱨᱭᱟ ᱞᱟᱭᱤᱯᱷ ᱢᱮᱱᱟᱜᱼᱟ ᱢᱤᱫᱴᱮᱱ ᱫᱚ ᱥᱚᱦᱚᱨ ᱵᱟᱡᱟᱨ ᱢᱮᱱᱥᱴᱨᱤᱢ ᱞᱟᱭᱤᱯ ᱡᱟᱸᱦᱟᱭ ᱫᱚ ᱛᱷᱚᱲᱟ ᱚᱭᱮᱥᱴᱮᱱ ᱪᱤᱱᱛᱟᱹ ᱵᱷᱟᱵᱱᱟ ᱟᱨ ᱩᱱᱠᱩ ᱥᱮᱞᱮᱫ ᱛᱟᱞ ᱢᱤᱞᱟᱹᱣ ᱠᱟᱛᱮ ᱠᱚ ᱪᱟᱞᱟᱣ ᱮᱫᱟ ᱚᱱᱟ ᱨᱮᱱᱟᱜ ᱢᱤᱫᱴᱮᱱ ᱥᱮᱠᱥᱮᱱ ᱢᱮᱱᱟᱜ ᱠᱚᱭᱟ ᱟᱨ ᱢᱤᱫᱴᱮᱱ ᱦᱚᱲ ᱫᱚ ᱟᱹᱰᱤ ᱥᱟᱦᱟ ᱨᱮ ᱢᱮᱱᱟᱜ ᱠᱚᱣᱟ ᱛᱚ ᱱᱚᱜᱱᱚᱭᱟ ᱫᱚ ᱢᱤᱫᱴᱮᱱ ᱦᱩᱫᱤᱥ ᱦᱩᱭᱩᱜ ᱛᱟᱵᱚᱱᱟ ᱱᱚᱣᱟ ᱛᱟᱞᱟ ᱢᱟᱞᱟ ᱨᱮ ᱟᱨ ᱪᱮᱫ ᱞᱮᱠᱟ ᱡᱤᱱᱤᱥ ᱵᱚᱱ ᱟᱹᱜᱩ ᱫᱟᱲᱮᱭᱟᱜᱼᱟ ᱱᱚᱣᱟ ᱫᱚ ᱯᱟᱥᱮᱡ ᱥᱳᱢᱚᱭ ᱨᱮᱭᱟᱜ ᱰᱤᱢᱟᱱᱴ ᱠᱟᱱᱟ ᱵᱩᱡᱷᱟᱹᱣᱭᱮᱫ ᱜᱮᱭᱟ ᱵᱚᱱ ᱢᱮᱱᱠᱷᱟᱱ ᱡᱟᱸᱦᱟᱭ ᱛᱟᱞ ᱵᱟᱠᱚ ᱢᱤᱞᱟᱹᱣ ᱫᱟᱲᱮᱭᱟᱜ ᱠᱟᱱᱟ ᱩᱱᱠᱩ ᱫᱚ ᱚᱠᱟ ᱛᱮᱠᱚ ᱪᱟᱞᱟᱜᱼᱟ ᱱᱚᱣᱟ ᱦᱩᱫᱤᱥ ᱨᱮᱭᱟᱜ ᱠᱟᱛᱷᱟ ᱟᱨ ᱦᱚᱛᱚ ᱠᱷᱚᱱ ᱥᱟᱱᱟᱢ ᱫᱤᱥᱟᱹᱢ ᱨᱮᱱ ᱦᱚᱲ ᱥᱟᱱᱟᱢ ᱛᱟᱭᱱᱚᱢ ᱩᱛᱟᱹᱨᱮᱱ ᱦᱚᱸ ᱟᱵᱚ ᱱᱚᱝᱠᱟᱱᱟᱜ ᱩᱛᱱᱟᱹᱣ ᱠᱟᱹᱢᱤ ᱨᱮ ᱵᱟᱵᱚ ᱥᱮᱞᱮᱫ ᱫᱟᱲᱮ ᱟᱠᱚᱣᱟ ᱛᱚᱠᱷᱚᱱ ᱯᱟᱥᱮᱡ ᱥᱟᱹᱨᱤ ᱠᱟᱭ ᱛᱮ ᱩᱛᱱᱟᱹᱣ ᱫᱚ ᱵᱟᱵᱚ ᱟᱹᱜᱩ ᱫᱟᱲᱮᱭᱟᱜᱼᱟ ᱤᱱᱴᱟᱨᱱᱮᱴ ᱵᱮᱝᱠᱤᱝ ᱰᱤᱡᱤᱴᱟᱞ ᱵᱮᱝᱠᱤᱝ ᱟᱫᱚᱢ ᱦᱚᱲ ᱠᱚ ᱞᱟᱹᱜᱤᱫ ᱫᱚ ᱟᱹᱰᱤ ᱢᱚᱸᱡᱟ ᱢᱮᱱᱠᱷᱟᱱ ᱟᱫᱚᱢ ᱦᱚᱲ ᱠᱚ ᱞᱟᱹᱜᱤᱫ ᱫᱚ ᱚᱱᱟᱨᱮᱱᱟᱜ ᱪᱮᱫ ᱢᱟᱱᱮ ᱜᱮ ᱵᱟᱹᱱᱩᱜᱼᱟ